ᱦᱮᱞᱳ ᱱᱚᱣᱟ ᱫᱚ ᱵᱟᱯᱤ ᱰᱨᱟᱭᱵᱷᱟᱨ ᱨᱮᱱ ᱜᱟ ᱰᱤ ᱢᱟᱞᱤᱠ ᱠᱟᱱᱟᱢ ᱟᱞᱮ ᱫᱚ ᱡᱷᱟᱲᱜᱨᱟᱢ ᱪᱟᱞᱟᱜ ᱠᱟᱛᱷᱟ ᱛᱟᱞᱮ ᱥᱮᱛᱟᱜ ᱨᱮ ᱟᱢᱫᱚ ᱜᱟ ᱰᱤ ᱵᱟᱢ ᱟᱹᱜᱩᱣᱟᱜ ᱞᱮᱭᱟ ᱟᱞᱮᱭᱟᱜ ᱴᱟᱭᱤᱢ ᱨᱮ ᱛᱟᱦᱚᱞᱮ ᱟᱞᱮᱫᱚ ᱪᱤᱠᱟ ᱠᱟᱛᱮᱜ ᱞᱮ ᱪᱟᱞᱟᱜᱼᱟ ᱚᱠᱛᱚ ᱢᱚᱠᱛᱚ ᱵᱤᱞᱚᱢ ᱪᱟᱵᱟᱭᱮᱱᱟᱞᱮ ᱟᱞᱮ ᱫᱚ ᱛᱟᱦᱚᱞᱮ ᱟᱨᱚ ᱡᱟᱦᱟᱸ ᱛᱤᱥ ᱟᱢᱟᱝ ᱜᱟᱹᱰᱤ ᱟᱨᱚᱞᱮ ᱵᱷᱟᱲᱟᱭᱟ ᱯᱟᱥᱥᱚ ᱴᱟᱠᱟ ᱮᱢ ᱠᱟᱛᱮᱜ ᱦᱚᱸ ᱥᱚᱢᱚᱭ ᱨᱮ ᱜᱟᱹᱰᱤ ᱵᱟᱢ ᱟᱜᱩ ᱟᱜ ᱞᱮᱭᱟ ᱟᱫᱚ ᱛᱟᱦᱚᱞᱮ ᱟᱨᱚ ᱜᱟᱯᱟ ᱢᱮᱭᱟᱝ ᱮᱴᱟᱜ ᱜᱟᱹᱰᱤ ᱵᱷᱟᱲᱟ ᱠᱟᱛᱮᱜ ᱞᱮ ᱪᱟᱞᱟᱜᱼᱟ